ᱦᱮᱸ ᱡᱚᱦᱟᱨ ᱜᱮ ᱡᱚᱦᱟᱨ ᱜᱮ ᱦᱮᱸ ᱦᱮᱸ ᱡᱚᱦᱟᱨ ᱦᱮᱸ ᱦᱮᱸ ᱵᱟᱠᱷᱟᱱ ᱫᱚ ᱦᱮᱸ ᱯᱷᱟᱹᱜᱩᱱ ᱵᱚᱸᱜᱟ ᱠᱷᱚᱱ ᱮᱦᱚᱵ ᱦᱮᱸ ᱦᱮᱸ ᱦᱮᱸ ᱢᱟᱜᱽ ᱵᱚᱸᱜᱟ ᱫᱚ ᱢᱟᱜᱽ ᱵᱚᱸᱜᱟ ᱫᱚ ᱵᱟᱵᱚᱱ ᱵᱟᱯᱞᱟ ᱵᱤᱦᱟᱹᱜᱼᱟ ᱢᱟᱜᱽ ᱵᱚᱸᱜᱟ ᱫᱚ ᱢᱮᱱ ᱟᱠᱚ ᱦᱮᱸ ᱦᱮᱸ ᱢᱟᱱᱮ ᱤᱭᱟᱹ ᱫᱟᱨᱮ ᱱᱟᱹᱲᱤ ᱠᱚ ᱤᱭᱟᱹ ᱥᱟᱠᱟᱢ ᱠᱚᱫᱚ ᱵᱟᱝ ᱤᱭᱟᱹ ᱟᱠᱟᱱᱟ ᱦᱮᱸ ᱟᱫᱚ ᱯᱷᱟᱜᱩᱱ ᱥᱮᱫ ᱯᱷᱟᱜᱩᱱ ᱥᱮᱫ ᱵᱟᱯᱞᱟ ᱟᱜᱩᱭᱮᱭᱟ ᱦᱮᱸ ᱵᱟᱹᱭᱥᱟᱹᱠᱷ ᱫᱚ ᱟᱥᱟᱲ ᱦᱟᱹᱵᱤᱡ ᱟᱥᱟᱲ ᱦᱟᱹᱵᱤᱡ ᱪᱟᱞᱟᱣ ᱮᱱᱟ

ᱚᱻ ᱟᱞᱮ ᱥᱮᱫ ᱫᱚ ᱱᱚᱝᱠᱟ ᱠᱟᱱᱟ ᱢᱟᱱᱮ ᱜᱚᱱᱚᱝ ᱯᱚᱱ ᱫᱚ ᱱᱤᱛᱚᱜ ᱵᱟᱨᱚ ᱴᱟᱠᱟ ᱜᱮ ᱢᱮᱱᱟᱜᱼᱟ ᱵᱟᱨᱚ ᱴᱟᱠᱟ ᱜᱚᱱᱚᱝ ᱯᱚᱱ ᱢᱮᱱᱟᱜᱼᱟ ᱟᱨ ᱚᱱᱮ ᱵᱟᱨᱮ ᱤᱛᱟᱹᱫ ᱠᱚ ᱢᱮᱱᱟᱜᱼᱟ ᱵᱚᱲ ᱦᱩᱲᱩ ᱠᱚ ᱢᱮᱱᱟᱜᱼᱟ ᱛᱟᱦᱚᱞᱮ ᱚᱲᱟᱜ ᱫᱩᱭᱟᱹᱨ ᱧᱮᱞ ᱠᱚ ᱚᱠᱟᱞᱮᱠᱟ ᱚᱲᱟᱜ ᱫᱩᱭᱟᱹᱨ ᱠᱚ ᱧᱮᱞᱟ ᱵᱚᱲ ᱦᱩᱲᱩ ᱠᱚ ᱦᱟᱛᱟᱣᱟ ᱥᱮ ᱠᱩᱴᱨᱟᱹ ᱦᱩᱲᱩ ᱠᱚ ᱦᱟᱛᱟᱣᱟ ᱥᱮ ᱯᱩᱨᱟᱹ ᱦᱩᱲᱩ ᱠᱚ ᱦᱟᱛᱟᱣᱟ ᱥᱩᱲᱩᱠ ᱰᱟᱦᱟᱨ ᱛᱮᱠᱚ ᱪᱟᱞᱟᱜᱼᱟ ᱥᱮ ᱯᱷᱟᱭᱞᱟ ᱰᱟᱦᱟᱨ ᱛᱮᱠᱚ ᱪᱟᱞᱟᱜᱼᱟ ᱱᱚᱶᱟ ᱫᱚ ᱩᱱᱠᱩ ᱫᱮᱱᱮ ᱵᱟᱱᱟᱨ ᱢᱟᱹᱞᱤᱠ ᱟᱨ ᱩᱱᱠᱩ ᱨᱟᱭᱵᱟᱨᱤᱡᱽ ᱟᱨ ᱩᱱᱠᱩ ᱢᱟᱺᱡᱷᱤ ᱦᱟᱲᱟᱢ ᱠᱚ ᱠᱚ ᱫᱩᱲᱩᱵ ᱯᱟᱱᱛᱮᱜᱼᱟ ᱦᱮᱸ ᱢᱟᱺᱡᱷᱤ ᱵᱟᱵᱟ ᱠᱚ ᱟᱨ ᱜᱷᱟᱸᱨᱚᱡᱽ ᱨᱮᱱ ᱚᱠᱚᱭ ᱠᱚ ᱵᱟᱯᱞᱟᱜ ᱠᱟᱱ ᱩᱱᱠᱩ ᱠᱚ ᱟᱨ ᱨᱟᱭᱵᱟᱨ ᱦᱮᱸ ᱵᱩᱲᱦᱤ ᱥᱮ ᱦᱟᱲᱟᱢ ᱱᱩᱠᱩ ᱜᱟᱞᱢᱟᱨᱟᱣ ᱠᱟᱛᱮᱫ ᱠᱚ ᱜᱚᱴᱟᱭᱟ ᱚᱠᱟᱞᱮᱠᱟᱛᱮ ᱚᱲᱟᱜ ᱫᱩᱭᱟᱹᱨ ᱠᱚ ᱧᱮᱞᱟ ᱢᱮᱱᱛᱮ ᱦᱮᱸ ᱦᱩᱭ ᱫᱟᱲᱮᱭᱟᱜᱼᱟ ᱱᱤᱭᱟᱹ ᱟᱞᱮ ᱵᱤᱨᱵᱷᱩᱢ ᱠᱚᱨᱮ ᱫᱚ ᱱᱤᱛ ᱦᱚᱸ ᱵᱟᱨᱚ ᱴᱟᱠᱟ ᱜᱮ ᱢᱮᱱᱟᱜᱼᱟ

ᱦᱮᱸ ᱟᱭᱢᱟ ᱨᱚᱠᱚᱢ ᱢᱚᱴᱟ ᱢᱩᱴᱤ ᱱᱤᱛᱚᱜ ᱯᱟᱥᱮ ᱱᱚᱨ ᱱᱚᱨᱚᱠᱚᱢ ᱵᱟᱯᱞᱟ ᱢᱮᱱᱟᱜᱼᱟ ᱟᱪᱪᱷᱟᱧ ᱞᱟᱹᱭ ᱮᱫᱟ ᱦᱟᱸᱜ ᱟᱡᱚᱢ ᱢᱮ ᱤᱛᱩᱫ ᱵᱟᱯᱞᱟ ᱠᱚᱸᱰᱟᱹᱞ ᱧᱟᱯᱟᱢ ᱵᱟᱯᱞᱟ ᱨᱚ ᱟᱹᱜᱩ ᱵᱟᱯᱞᱟ ᱦᱤᱨᱚᱢ ᱪᱮᱛᱟᱱ ᱵᱟᱯᱞᱟ ᱜᱷᱟᱨ ᱡᱟᱶᱟᱭ ᱵᱟᱯᱞᱟ ᱜᱷᱟᱹᱨᱫᱤ ᱡᱟᱶᱟᱭ ᱵᱟᱯᱞᱟ ᱢᱩᱪᱟᱹᱫ ᱨᱮᱫ ᱢᱚᱸᱡᱽ ᱵᱟᱯᱞᱟ ᱥᱮ ᱫᱟᱹᱣᱲᱟᱹ ᱵᱟᱯᱞᱟ ᱟᱨ ᱢᱤᱫᱴᱮᱱ ᱵᱟᱯᱞᱟᱧ ᱵᱟᱹᱜᱤᱭᱟᱫᱟ ᱚᱱᱮ ᱴᱩᱝᱠᱤ ᱫᱤᱯᱤᱞ ᱵᱟᱯᱞᱟ ᱦᱮᱸ ᱦᱮᱸ ᱟᱪᱪᱷᱟᱧ ᱞᱟᱹᱭᱟ ᱟᱫᱚ ᱱᱚᱶᱟ ᱠᱚ ᱱᱩᱱᱟᱹᱜ ᱱᱩᱱᱟᱹᱜ ᱵᱟᱯᱞᱟ ᱢᱮᱱᱟᱜᱼᱟ ᱡᱚᱛᱚ ᱠᱷᱚᱱ ᱢᱚᱸᱡᱽ ᱵᱟᱯᱞᱟ ᱫᱚ ᱠᱟᱱᱟ ᱚᱱᱮ ᱨᱟᱭᱵᱟᱨ ᱠᱟᱛᱮᱫ ᱫᱟᱹᱣᱲᱟᱹ ᱛᱮᱠᱚ ᱵᱟᱯᱞᱟᱜ ᱠᱟᱱᱟ ᱚᱱᱟ ᱠᱟᱱᱟ ᱢᱚᱸᱡᱽ ᱵᱟᱯᱞᱟ ᱟᱨ ᱱᱚᱶᱟ ᱚᱨ ᱧᱟᱯᱟᱢ ᱚᱨ ᱟᱹᱜᱩ ᱜᱩᱲᱫᱟᱹᱣ ᱧᱟᱯᱟᱢ ᱠᱚᱸᱰᱮᱞ ᱧᱟᱯᱟᱢ ᱦᱤᱨᱳᱢ ᱪᱮᱛᱟᱱ ᱱᱚᱶᱟ ᱫᱚ ᱵᱟᱹᱲᱤᱪ ᱵᱟᱹᱲᱤᱪ ᱥᱚᱢᱟᱡ ᱨᱮᱠᱚ ᱟᱛᱟᱝ ᱮᱫᱟ ᱵᱟᱫᱫᱷᱚ ᱨᱮ ᱡᱩᱛ ᱮᱫᱟ ᱠᱚ ᱛᱟᱭᱚᱢ ᱛᱮ ᱵᱟᱝ ᱡᱩᱛ ᱞᱮᱠᱷᱟᱱ ᱫᱚ ᱪᱮᱠᱟᱹᱛᱮᱢ ᱪᱮᱠᱟᱹᱭᱟ ᱡᱩᱛ ᱦᱩᱭᱩᱜᱼᱟ ᱟᱪᱪᱷᱟ ᱴᱩᱝᱠᱤ ᱫᱤᱯᱤᱞ ᱴᱩᱝᱠᱤ ᱫᱤᱯᱤᱞ ᱤᱭᱟᱹ ᱵᱟᱯᱞᱟ ᱫᱚ ᱱᱚᱝᱠᱟ ᱟᱡᱚᱢ ᱢᱮ ᱛᱚᱵᱮ ᱤᱧ ᱞᱟᱹᱭ ᱮᱫᱟ ᱴᱩᱝᱠᱤ ᱫᱤᱯᱤᱞ ᱫᱚ ᱠᱟᱱᱟ ᱱᱚᱝᱠᱟ ᱠᱩᱲᱤ ᱜᱤᱫᱽᱨᱟᱹ ᱠᱚᱲᱟ ᱜᱤᱫᱽᱨᱟᱹ ᱠᱚ ᱦᱟᱨᱟ ᱟᱠᱟᱱᱟ ᱢᱮᱱᱠᱷᱟᱱ ᱜᱷᱟᱸᱨᱚᱡᱽ ᱨᱮᱱ ᱜᱳ ᱵᱟᱵᱟ ᱠᱚ ᱨᱮᱜᱮᱡᱽ ᱚᱨᱮᱡ ᱦᱚᱲ ᱠᱟᱱᱟ ᱠᱚ ᱜᱚᱨᱤᱵ ᱜᱮᱭᱟ ᱠᱚ ᱟᱫᱚ ᱠᱩᱲᱤ ᱥᱮᱫ ᱨᱮᱱ ᱦᱚᱸᱠᱚ ᱨᱮᱜᱮᱡᱽ ᱜᱮᱭᱟ ᱠᱚᱲᱟ ᱥᱮᱫ ᱨᱮᱱ ᱦᱚᱸᱠᱚ ᱨᱮᱜᱮᱡᱽ ᱜᱮᱭᱟ ᱢᱮᱱᱠᱷᱟᱱ ᱠᱩᱲᱤ ᱜᱤᱫᱽᱨᱟᱹ ᱢᱟᱠᱚ ᱦᱟᱨᱟ ᱵᱩᱨᱩ ᱟᱠᱟᱱ ᱠᱩᱲᱤ ᱜᱤᱫᱽᱨᱟᱹ ᱠᱚᱲᱟ ᱜᱤᱫᱽᱨᱟᱹ ᱵᱟᱯᱞᱟ ᱛᱚ ᱡᱟᱹᱨᱩᱲ ᱜᱮᱭᱟ ᱟᱨ ᱵᱟᱢ ᱵᱟᱯᱞᱟ ᱞᱮᱱ ᱠᱷᱟᱱ ᱪᱮᱠᱟ ᱦᱩᱭᱩᱜᱼᱟ ᱵᱟᱯᱞᱟ ᱫᱚ ᱦᱩᱭᱩᱜᱼᱟ ᱟᱪᱪᱷᱟ ᱟᱫᱚ ᱨᱮᱜᱮᱡᱽ ᱥᱮᱠᱚ ᱟᱠᱟᱞ ᱟᱠᱟᱫᱟᱭ ᱱᱮᱥ ᱫᱚ ᱪᱟᱥ ᱵᱟᱝ ᱦᱩᱭ ᱟᱠᱟᱱᱟ ᱪᱮᱠᱟ ᱵᱚᱱ ᱵᱟᱯᱞᱟᱜᱼᱟ ᱟᱫᱚ ᱠᱚᱲᱟ ᱥᱮᱫ ᱨᱮᱱ ᱫᱚ ᱠᱩᱲᱤ ᱥᱮᱫ ᱵᱟᱹᱨᱭᱟᱹᱛᱚᱜ ᱠᱚ ᱪᱟᱞᱟᱜᱼᱟ ᱯᱩᱱ ᱢᱚᱬᱮ ᱦᱚᱲ ᱡᱟᱹᱥᱛᱤ ᱫᱚ ᱵᱟᱝ ᱢᱚᱬᱮ ᱦᱚᱲ ᱛᱷᱮᱠᱮ ᱛᱩᱨᱩᱭ ᱥᱟᱛ ᱡᱚᱱᱟ ᱤᱱᱟᱹᱜᱮ ᱦᱮᱸ ᱟᱫᱚ ᱠᱚ ᱪᱟᱞᱟᱣ ᱮᱱᱟ ᱟᱫᱚ ᱩᱱᱤ ᱵᱟᱦᱩ ᱠᱩᱲᱤ ᱟᱨ ᱜᱷᱟᱸᱨᱚᱡᱽ ᱨᱮᱱ ᱜᱚᱜᱚ ᱵᱟᱵᱟ ᱚᱠᱚᱭ ᱠᱚ ᱜᱚᱜᱚ ᱵᱟᱵᱟ ᱠᱟᱱᱟ ᱟᱨ ᱩᱱᱠᱩ ᱞᱩᱝᱛᱤ ᱠᱩᱲᱤ ᱠᱚ ᱵᱟᱨᱮᱛ ᱵᱟᱵᱟ ᱠᱚ ᱢᱤᱫ ᱛᱮᱠᱚ ᱟᱹᱜᱩ ᱠᱚᱣᱟ ᱟᱹᱜᱩᱠᱮᱫ ᱠᱷᱟᱱᱫᱚ ᱫᱚ ᱠᱚᱲᱟ ᱥᱮᱫ ᱨᱮᱠᱚ ᱟᱹᱜᱩᱠᱮᱫ ᱠᱚᱣᱟ ᱟᱫᱚ ᱠᱚᱲᱟ ᱥᱮᱫ ᱨᱮ ᱟᱹᱜᱩ ᱠᱟᱛᱮᱫ ᱟᱫᱚ ᱚᱱᱮ ᱜᱟᱸᱰᱚ ᱠᱚ ᱢᱮᱛᱟᱜ ᱠᱟᱱᱟ ᱜᱟᱸᱰᱚ ᱵᱟᱠᱷᱟᱱ ᱵᱩᱥᱩᱵ ᱡᱟᱹᱥᱛᱤ ᱠᱟᱭᱛᱮ ᱜᱟᱸᱰᱚ ᱚᱠᱚᱭ ᱫᱚ ᱵᱩᱥᱩᱵ ᱨᱮᱠᱚ ᱫᱩᱲᱩᱵ ᱠᱚᱣᱟ ᱟᱫᱚ ᱜᱟᱸᱰᱚ ᱥᱮ ᱵᱩᱥᱩᱵ ᱨᱮ ᱰᱩᱲᱩᱵ ᱠᱟᱛᱮᱫ ᱫᱩᱲᱩᱵ ᱧᱟᱯᱟᱢ ᱠᱟᱛᱮᱫ ᱠᱚ ᱥᱤᱫᱩᱨ ᱟᱠᱚᱭᱟ ᱪᱮᱫᱟᱜ ᱟᱫᱚ ᱱᱩᱠᱩ ᱫᱚ ᱫᱟᱹᱣᱲᱟᱹ ᱵᱟᱝ ᱵᱟᱠᱚ ᱡᱩᱲᱟᱹᱣ ᱫᱟᱲᱮᱭᱟᱫᱟ ᱥᱮ ᱵᱟᱠᱚ ᱠᱩᱞᱟᱹᱣ ᱟᱱᱴᱟᱣ ᱫᱟᱲᱮᱭᱟᱫᱟ ᱚᱱᱟᱛᱮ ᱫᱩᱲᱩᱵ ᱧᱟᱯᱟᱢ ᱠᱟᱛᱮᱫ ᱠᱚ ᱵᱟᱯᱞᱟ ᱡᱚᱲ ᱠᱚᱣᱟ ᱪᱮᱫ ᱵᱟᱯᱞᱟ ᱞᱮᱠᱟ ᱚᱱᱮ ᱥᱟᱸᱜᱷᱟ ᱵᱟᱯᱞᱟ ᱞᱮᱠᱟ ᱚᱱᱟ ᱛᱮ ᱱᱚᱶᱟ ᱫᱚᱠᱚ ᱢᱮᱛᱟᱜ ᱠᱟᱱᱟ ᱴᱩᱝᱠᱤ ᱫᱤᱯᱤᱞ ᱵᱟᱯᱟᱞ ᱫᱟᱹᱣᱲᱟᱹ ᱫᱤᱯᱤᱞ ᱵᱟᱯᱞᱟ ᱫᱚ ᱵᱟᱝ ᱴᱩᱝᱠᱤ ᱫᱤᱯᱤᱞ ᱵᱟᱯᱞᱟ ᱱᱚᱶᱟ ᱨᱮᱭᱟᱜ ᱢᱟᱱᱮ ᱫᱚ ᱱᱚᱶᱟ ᱠᱟᱱᱟ

ᱦᱩᱭᱟᱱ ᱦᱮᱸ ᱦᱮᱸ ᱦᱩᱭᱩᱜ ᱟᱠᱚ ᱦᱮᱸ ᱚᱱᱟ ᱫᱚᱠᱚ ᱢᱮᱛᱟᱜᱼᱟ ᱵᱟᱯᱞᱟ ᱥᱟᱸᱣᱦᱟ ᱦᱮᱸ ᱥᱟᱸᱣᱦᱟ ᱵᱟᱯᱞᱟ ᱥᱟᱸᱣᱦᱟ ᱵᱟᱯᱞᱟ ᱩᱱᱠᱤᱱ ᱫᱚ ᱱᱤᱛᱚ ᱵᱟᱜ ᱦᱮᱸ ᱩᱱᱠᱤᱱ ᱫᱚ ᱵᱟᱱᱟᱨ ᱜᱮ ᱰᱟᱹᱜᱩᱭᱟᱹ ᱠᱤᱱ ᱛᱟᱦᱮᱸ ᱠᱟᱱᱟ ᱢᱮᱱᱠᱷᱟᱱ ᱟᱫᱚ ᱟᱹᱣᱨᱤ ᱵᱟᱯᱞᱟ ᱨᱮᱠᱤᱱ ᱜᱤᱫᱟᱹᱨ ᱯᱤᱫᱟᱹᱨ ᱟᱱᱟ ᱟᱫᱚ ᱱᱩᱠᱤᱱ ᱫᱚ ᱫᱟᱹᱣᱲᱟᱹ ᱨᱮᱫᱚ ᱵᱟᱠᱤᱱ ᱫᱮᱡᱽ ᱫᱟᱲᱮᱭᱟᱜᱼᱟ ᱞᱟᱡᱟ ᱯᱟᱲᱟ ᱜᱤᱫᱽᱨᱟᱹ ᱠᱚ ᱛᱟᱦᱮᱱᱟ ᱪᱮᱫ ᱞᱮᱠᱟᱨᱮ ᱩᱱᱠᱩ ᱛᱟᱦᱮᱱ ᱛᱮ ᱫᱟᱹᱣᱲᱟᱹ ᱫᱮᱡ ᱵᱟᱝ ᱚᱱᱟ ᱠᱚ ᱢᱮᱛᱟᱜᱼᱟ ᱥᱟᱸᱣᱦᱟ ᱵᱟᱯᱞᱟ ᱵᱟᱯᱞᱟ ᱥᱟᱸᱣᱦᱟ ᱦᱮᱸᱻ ᱱᱚᱶᱟ ᱫᱚ ᱟᱹᱰᱤ ᱠᱮᱴᱮᱡᱽ ᱟᱹᱭᱤᱱ ᱠᱟᱱᱟ ᱟᱹᱰᱤ ᱫᱤᱱ ᱢᱟᱨᱮ ᱦᱚᱲ ᱫᱚ ᱟᱞᱮ ᱫᱚᱞᱮ ᱤᱧ ᱫᱩᱧ ᱢᱟᱨᱮ ᱦᱚᱲ ᱠᱟᱱᱟ ᱛᱚ ᱢᱟᱺᱡᱷᱤ ᱵᱟᱵᱟ ᱠᱟᱹᱱᱟᱹᱧ ᱟᱫᱚ ᱟᱹᱰᱤ ᱠᱮᱴᱮᱡᱽ ᱟᱹᱭᱤᱱ ᱛᱟᱦᱮᱸ ᱠᱟᱱᱟ ᱟᱞᱮ ᱵᱤᱫᱟᱹᱞ ᱨᱮᱫᱚ ᱪᱮᱫ ᱞᱮᱠᱟ ᱛᱟᱦᱮᱸ ᱠᱟᱱᱟ ᱟᱸᱡᱚᱢ ᱢᱮ ᱡᱩᱫᱤ ᱢᱤᱫᱴᱮᱱ ᱰᱟᱹᱜᱩᱭᱟᱹ ᱠᱚᱲᱟ ᱪᱷᱟᱹᱰᱚᱣᱤ ᱠᱩᱲᱤᱭ ᱵᱟᱯᱞᱟ ᱮᱭᱟ ᱛᱟᱦᱚᱞᱮ ᱠᱩᱲᱤ ᱫᱚᱭ ᱪᱷᱟᱹᱰᱚᱭᱤ ᱜᱮᱭᱟ ᱵᱟᱯᱞᱟ ᱟᱠᱟᱱᱟᱭ ᱠᱚᱲᱟ ᱫᱚ ᱵᱟᱭ ᱵᱟᱯᱞᱟ ᱟᱠᱟᱱᱟ ᱛᱟᱦᱚᱞᱮ ᱪᱮᱫ ᱪᱮᱠᱟᱹᱭ ᱦᱩᱭᱩᱜᱼᱟ ᱥᱚᱢᱟᱱ ᱥᱚᱢᱟᱱ ᱠᱤᱱ ᱦᱩᱭᱩᱜᱼᱟ ᱛᱟᱦᱚᱞᱮ ᱢᱤᱫᱴᱮᱱ ᱠᱟᱭᱨᱟ ᱫᱟᱨᱮ ᱠᱚ ᱟᱹᱜᱩᱭᱟ ᱢᱟᱜ ᱟᱹᱜᱩ ᱠᱮᱫᱟ ᱠᱚ ᱠᱟᱭᱨᱟ ᱫᱟᱨᱮ ᱟᱨ ᱥᱟᱹᱲᱤ ᱛᱮᱠᱚ ᱵᱟᱸᱫᱮᱭᱟ ᱟᱨᱠᱚ ᱴᱩᱴᱩᱨᱤ ᱵᱟᱹᱴᱩᱨᱤ ᱯᱚᱴᱚᱢᱟ ᱟᱫᱚ ᱩᱱᱤ ᱠᱟᱭᱨᱟ ᱫᱟᱨᱮ ᱞᱟᱦᱟ ᱨᱮᱠᱚ ᱥᱤᱫᱩᱨ ᱚᱪᱚᱭᱮᱭᱟ ᱥᱤᱫᱩ ᱟᱫᱟᱭ ᱟᱫᱚ ᱛᱟᱦᱚᱞᱮ ᱠᱚᱲᱟ ᱦᱚᱸᱭ ᱪᱷᱟᱹᱰᱚᱣᱟᱹᱭᱮᱱᱟᱹ ᱟᱨ ᱠᱩᱲᱤ ᱦᱚᱸᱭ ᱪᱷᱟᱹᱰᱚᱭᱤ ᱮᱱᱟ ᱛᱟᱦᱚᱞᱮ ᱱᱩᱠᱤᱱ ᱫᱚᱠᱚ ᱥᱟᱸᱜᱷᱟ ᱵᱟᱯᱞᱟ ᱠᱤᱱᱟᱹ ᱱᱚᱶᱟ ᱫᱚ ᱥᱟᱸᱜᱷᱟ ᱵᱟᱯᱞᱟ ᱠᱚ ᱢᱮᱛᱟᱜᱼᱟ

ᱫᱟᱹᱣᱲᱟᱹ ᱪᱚᱴ ᱨᱮᱫᱚ ᱱᱩᱠᱤᱱᱟᱜ ᱵᱟᱯᱞᱟ ᱵᱟᱝ ᱦᱩᱭᱩᱜᱼᱟ ᱫᱟᱹᱣᱲᱟᱹ ᱨᱮᱫᱚ ᱪᱮᱫᱟᱜ ᱩᱱᱤ ᱠᱩᱲᱤ ᱢᱟᱭ ᱪᱷᱟᱹᱰᱣᱭᱤ ᱠᱩᱲᱤ ᱠᱟᱱ ᱟᱫᱚ ᱫᱟᱹᱣᱲᱟᱹ ᱨᱮ ᱵᱟᱯᱞᱟ ᱫᱟᱹᱣᱲᱟᱹ ᱨᱮ ᱵᱟᱯᱞᱟ ᱦᱩᱭᱩᱜᱼᱟ ᱪᱮᱫ ᱞᱮᱠᱟᱱ ᱠᱚ ᱡᱩᱫᱤ ᱠᱤᱱ ᱧᱟᱯᱟᱢ ᱟᱠᱟᱱᱟ ᱵᱟᱠᱤᱱ ᱜᱤᱫᱟᱹᱨ ᱯᱤᱫᱟᱹᱨ ᱡᱚᱝ ᱠᱟᱣᱱᱟ ᱢᱤᱫ ᱵᱚᱪᱷᱚᱨ ᱠᱤᱱ ᱦᱩᱭ ᱟᱠᱟᱱᱟ ᱵᱟᱠᱤᱱ ᱜᱤᱫᱟᱹᱨ ᱯᱤᱫᱟᱹᱨ ᱡᱚᱝ ᱟᱠᱟᱣᱱᱟ ᱟᱫᱚ ᱩᱱᱠᱤᱱ ᱢᱮᱱ ᱠᱷᱟᱱ ᱫᱟᱹᱣᱲᱟᱹ ᱨᱮᱞᱤᱧ ᱵᱟᱯᱞᱟᱜᱼᱟ ᱵᱟᱯᱞᱟ ᱫᱟᱲᱮᱭᱟᱜᱼᱟ ᱠᱤᱱ ᱥᱟᱱᱛᱟᱲᱟᱜ ᱟᱹᱨᱤ ᱮᱱᱦᱚᱸ ᱞᱟᱡᱟ ᱯᱟᱲᱟ ᱜᱮ ᱠᱟᱱᱟ ᱟᱫᱚ ᱠᱚ ᱵᱟᱯᱞᱟᱜ ᱠᱟᱱ ᱜᱮᱭᱟ ᱵᱟᱝᱟ ᱟᱵᱚ ᱥᱚᱢᱟᱡ ᱨᱮᱭᱟᱜ ᱨᱟᱹᱭ ᱫᱚ ᱠᱟᱱᱟ ᱛᱤᱱᱟᱹ ᱠᱚ ᱪᱟᱞᱟᱜ ᱟᱠᱚ ᱪᱟᱞᱟᱜᱼᱟ ᱚᱱᱟᱛᱮ ᱩᱱᱠᱩ ᱫᱚ ᱰᱮᱨᱟ ᱠᱚ ᱩᱫᱩᱜ ᱟᱠᱚᱭᱟ ᱟᱠᱚᱣᱟᱜ ᱡᱚᱢ ᱥᱚᱢᱚᱞ ᱡᱚᱛᱚ ᱠᱚ ᱤᱫᱤᱭᱟ ᱦᱚᱱᱤᱭᱟ ᱠᱩᱲᱤ ᱥᱮᱫ ᱨᱮᱱ ᱠᱩᱲᱤ ᱥᱮᱫ ᱨᱮᱱ ᱢᱟᱹᱞᱤᱠ ᱫᱚ ᱛᱤᱥ ᱦᱚᱸ ᱱᱚᱶᱟ ᱫᱚ ᱵᱟᱝ ᱠᱚ ᱫᱟᱹᱵᱤ ᱫᱟᱵᱟᱭᱮᱭᱟ ᱡᱩᱫᱤ ᱩᱱᱤ ᱠᱩᱲᱤ ᱥᱮᱫ ᱨᱮᱱ ᱢᱟᱹᱞᱤᱠ ᱫᱚᱭ ᱢᱮᱱ ᱠᱷᱟᱱ ᱵᱷᱚᱡᱤᱧ ᱡᱚᱢ ᱚᱪᱚᱠᱚᱣᱟ ᱛᱟᱦᱚᱞᱮ ᱡᱚᱢ ᱚᱪᱚ ᱫᱟᱲᱮᱭᱟᱠᱚᱭᱟ ᱟᱨ ᱡᱩᱫᱤ ᱵᱟᱭ ᱡᱚᱢ ᱚᱪᱚ ᱫᱟᱲᱮᱭᱟᱠᱚᱭᱟ ᱚᱱᱟ ᱨᱮ ᱡᱟᱦᱟᱱ ᱫᱟᱹᱵᱤ ᱫᱟᱵᱟ ᱵᱟᱱᱩᱜᱼᱟ ᱟᱫᱚ ᱱᱤᱛ ᱫᱚ ᱱᱚᱝᱠᱟ ᱠᱚ ᱟᱹᱭᱤᱱᱮᱫᱟ ᱪᱮᱫ ᱞᱮᱠᱟ ᱠᱚ ᱟᱹᱭᱤᱱᱮᱫᱟ ᱱᱚᱶᱟ ᱫᱚ ᱫᱤᱠᱩᱭᱟᱜ ᱟᱹᱭᱤᱱ ᱵᱚᱱ ᱟᱹᱜᱩᱭᱮᱫᱟ ᱵᱟᱹᱲᱤᱡ ᱮᱫᱟ ᱵᱟᱹᱲᱤᱡ ᱫᱚ ᱪᱮᱫ ᱞᱮᱠᱟ ᱫᱤᱠᱩᱭᱟᱜ ᱟᱹᱭᱤᱱ ᱵᱚᱱ ᱟᱜᱩᱭᱮᱫᱟ ᱟᱞᱮᱫᱚ ᱤᱧ ᱫᱚ ᱵᱟᱹᱨᱭᱟᱹᱛᱚᱜ ᱤᱧ ᱤᱫᱤᱭᱮᱫ ᱠᱚᱣᱟ ᱢᱤᱫᱥᱳ ᱡᱚᱱ ᱤᱧ ᱫᱚ ᱡᱚᱢ ᱚᱪᱚ ᱦᱩᱭᱩᱜ ᱛᱤᱧᱟ ᱡᱚᱢ ᱚᱪᱚ ᱦᱩᱭᱩᱜ ᱛᱟᱢᱟ ᱟᱫᱚ ᱠᱩᱲᱤ ᱥᱮᱫ ᱡᱩᱫᱤ ᱡᱚᱜᱟᱲ ᱡᱚᱢ ᱛᱚ ᱵᱟᱝ ᱛᱟᱦᱮᱸᱱᱟ ᱟᱫᱚ ᱪᱮᱠᱟᱭ ᱡᱚᱢ ᱚᱪᱚ ᱠᱚᱣᱟ ᱚᱱᱟᱛᱮ ᱩᱱᱤ ᱦᱚᱲ ᱫᱚᱭ ᱫᱟᱹᱵᱤ ᱫᱟᱵᱟᱭᱮᱫᱟ ᱤᱧ ᱫᱚ ᱢᱤᱫᱥᱳ ᱡᱚᱱ ᱵᱟᱹᱨᱭᱟᱹᱛ ᱫᱚ ᱟᱞᱚᱢ ᱟᱹᱜᱩ ᱟᱹᱧᱟᱹ ᱤᱧ ᱫᱚ ᱟᱹᱜᱩ ᱟᱹᱧᱢᱮ ᱯᱚᱧᱪᱟᱥ ᱡᱚᱱ ᱛᱟᱦᱚᱞᱤᱧ ᱡᱚᱢ ᱚᱪᱚ ᱠᱚᱛᱟᱢᱟ ᱟᱨ ᱢᱤᱫᱥᱳ ᱡᱚᱱᱮᱢ ᱟᱹᱜᱩ ᱟᱹᱧ ᱠᱷᱟᱱ ᱫᱚ ᱵᱟᱹᱧ ᱫᱟᱨᱟᱢ ᱫᱟᱲᱮ ᱟᱠᱚᱭᱟ ᱱᱚᱜ ᱱᱚᱝᱠᱟᱛᱮ ᱟᱫᱚ ᱛᱩᱞᱟᱹ ᱡᱚᱠᱷᱟ ᱦᱩᱭᱩᱜ ᱠᱟᱱᱟ ᱢᱮᱱᱠᱷᱟᱱ ᱥᱟᱱᱛᱟᱲ ᱠᱚᱣᱟᱜ ᱱᱤᱭᱚᱢ ᱫᱚ ᱱᱚᱝᱠᱟ ᱫᱚ ᱵᱟᱝ ᱛᱟᱦᱮᱸ ᱠᱟᱱᱟ ᱛᱤᱱᱟᱹ ᱵᱟᱹᱨᱭᱟᱹᱛ ᱠᱚ ᱪᱟᱞᱟᱜᱼᱟ ᱚᱠᱚᱭᱟᱜ ᱟᱡᱚᱢ ᱧᱟᱢ ᱛᱮᱠᱚ ᱪᱟᱞᱟᱜ ᱦᱟᱰᱮ ᱵᱟᱹᱨᱭᱟᱹᱛ ᱠᱚ ᱠᱚ ᱪᱟᱞᱟᱜ ᱠᱟᱱᱟ ᱤᱧ ᱟᱡᱚᱢ ᱠᱮᱫᱟ ᱤᱧ ᱦᱚᱧ ᱯᱟᱡᱟ ᱠᱮᱫ ᱠᱚᱣᱟ ᱱᱚᱝᱠᱟ ᱢᱤᱫ ᱥᱟᱭ ᱰᱮᱲ ᱥᱟᱭ ᱠᱚ ᱦᱩᱭᱩᱜᱼᱟ ᱢᱮᱱᱠᱷᱟᱱ ᱡᱚᱢ ᱨᱮᱭᱟᱜ ᱡᱟᱦᱟᱸᱱ ᱫᱟᱹᱵᱤ ᱫᱟᱵᱟ ᱵᱟᱝ ᱛᱟᱦᱮᱸᱱᱟ ᱰᱮᱨᱟ ᱨᱮ ᱡᱟ ᱜᱮᱠᱚ ᱧᱟᱢ ᱠᱮᱫᱟ ᱫᱟᱹᱞ ᱫᱟᱠᱟ ᱡᱟᱜᱮ ᱯᱷᱩᱲᱩᱜ ᱨᱮ ᱪᱩᱠᱲᱩᱡ ᱨᱮᱠᱚ ᱡᱚᱠ ᱠᱮᱫᱟ ᱤᱱᱟᱹ ᱛᱮᱜᱮ ᱠᱚ ᱠᱩᱥᱤ ᱨᱟᱹᱥᱠᱟᱹᱜᱼᱟ ᱩᱱᱠᱩ ᱞᱟᱹᱜᱤᱫ ᱡᱟᱦᱟᱱ ᱵᱷᱳᱡ ᱠᱟᱡ ᱫᱚ ᱵᱟᱝ ᱛᱟᱦᱮᱸ ᱠᱟᱱᱟ ᱟᱹᱰᱤ ᱫᱤᱱ ᱫᱚ

ᱦᱮᱸ ᱦᱮᱸ ᱦᱮᱸ ᱚᱱᱮ ᱤᱭᱟᱹ ᱧᱮᱞ ᱧᱟᱯᱟᱢ ᱫᱚ ᱵᱟᱠᱚ ᱢᱮᱛᱟᱜᱼᱟ ᱚᱱᱟᱫᱚ ᱧᱮᱞ ᱧᱮᱯᱮᱞ ᱦᱮᱸ ᱧᱮᱞ ᱧᱮᱯᱮᱞ ᱦᱮᱸ ᱦᱮᱸᱧᱮᱞ ᱧᱮᱯᱮᱞ ᱦᱮᱸ ᱧᱮᱞ ᱧᱮᱯᱮᱞ ᱮᱱᱟ ᱠᱚ ᱡᱩᱫᱤ ᱠᱚ ᱠᱩᱥᱤ ᱭᱮᱱᱟ ᱠᱷᱟᱜ ᱧᱮᱞ ᱧᱮᱯᱮᱞ ᱨᱮ ᱤᱱᱟᱹ ᱠᱷᱟᱱ ᱫᱚ ᱢᱟᱞᱟ ᱢᱩᱫᱟᱹᱢ ᱦᱩᱭᱩᱜᱼᱟ ᱟᱫᱚ ᱢᱟᱞᱟ ᱢᱩᱫᱟᱹᱢ ᱛᱟᱭᱚᱢ ᱚᱲᱟᱜ ᱫᱩᱭᱟᱹᱨ ᱧᱮᱞ ᱚᱲᱟᱜ ᱫᱩᱭᱟᱹᱨ ᱧᱮᱞ ᱛᱟᱭᱚᱢ ᱜᱤᱨᱟᱹ ᱛᱚᱞ ᱜᱤᱨᱟᱹ ᱛᱚᱞ ᱛᱟᱭᱚᱢ ᱵᱟᱯᱞᱟ

ᱦᱮᱸ ᱦᱮᱸ ᱢᱮᱱᱟᱜ ᱜᱮᱭᱟ ᱢᱮᱱᱟᱜ ᱜᱮᱭᱟ ᱦᱮᱸ

ᱟᱪᱪᱷᱟ ᱟᱪᱪᱷᱟ ᱴᱷᱤᱠ ᱜᱮᱭᱟ ᱦᱮᱸ ᱦᱮᱸ ᱟᱪᱪᱷᱟ ᱦᱮᱸ ᱦᱮᱸ